ᱢᱚᱬᱮ ᱜᱚᱴᱟᱝ ᱯᱚᱱᱚᱛ ᱨᱮᱭᱟᱜ ᱧᱩᱛᱩᱢ ᱦᱟᱜ ᱞᱤᱧ ᱞᱟᱹᱭᱮᱫᱼᱟ ᱱᱚᱝᱠᱟ ᱡᱮᱢᱚᱱ ᱡᱷᱟᱲᱠᱷᱚᱸᱰ ᱢᱤᱫᱴᱟᱹᱱ ᱯᱚᱱᱚᱛ ᱯᱚᱥᱪᱷᱤᱢ ᱵᱟᱝᱜᱟᱞ ᱢᱤᱫᱴᱮᱱ ᱯᱚᱱᱚᱛ ᱵᱤᱦᱟᱨ ᱢᱤᱫᱴᱟᱹᱱ ᱯᱚᱱᱚᱛ ᱩᱲᱤᱥᱥᱟ ᱢᱤᱫᱴᱟᱱ ᱯᱚᱱᱚᱛ ᱪᱷᱚᱛᱨᱤᱥᱜᱚᱲ ᱢᱤᱫᱴᱟᱹᱱ ᱯᱚᱱᱚᱛ ᱢᱚᱬᱮ ᱜᱚᱴᱟᱝ ᱧᱩᱛᱩᱢ ᱨᱮᱭᱟᱜ ᱯᱚᱱᱚᱛ ᱞᱟᱹᱭ ᱠᱟᱛᱮᱫ ᱜᱮ ᱟᱹᱞᱤᱧᱟᱜ ᱠᱟᱛᱷᱟ ᱫᱚ ᱱᱟᱦᱟᱜ ᱱᱚᱸᱰᱮ ᱜᱮᱞᱤᱧ ᱢᱩᱪᱟᱹᱫᱮᱜᱼᱟ